ᱟᱞᱮ ᱫᱚ ᱱᱚᱣᱟ ᱡᱮᱞᱮᱧ ᱴᱟᱺᱰᱤ ᱟᱛᱳ ᱨᱮᱫᱚ ᱢᱟᱱᱮ ᱵᱟᱦᱟ ᱨᱮᱫᱚ ᱪᱮᱫ ᱞᱮᱠᱟ ᱞᱮ ᱥᱮᱨᱮᱧᱟ ᱵᱟᱦᱟ ᱞᱮ ᱵᱚᱸᱜᱟᱭᱮᱫᱟ ᱛᱚ ᱵᱟᱦᱟ ᱴᱟᱺᱰᱤ ᱨᱮᱞᱮ ᱮᱱᱮᱡ ᱮᱫᱟ ᱥᱮᱨᱮᱧ ᱮᱫᱟ ᱟᱨ ᱥᱚᱦᱨᱟᱭᱚᱜ ᱠᱟᱱᱟᱞᱮ ᱩᱱ ᱡᱚᱦᱚᱜ ᱫᱚ ᱢᱟᱱᱮᱻ ᱚᱲᱟᱜ ᱱᱟᱭᱠᱮ ᱨᱟᱪᱟ ᱨᱮᱞᱮ ᱮᱱᱮᱡᱼᱥᱮᱨᱮᱧ ᱮᱫᱟ ᱜᱟᱹᱭ ᱠᱚᱞᱮ ᱡᱟᱜᱟᱣᱮᱫ ᱠᱚᱣᱟ ᱥᱚᱦᱨᱟᱭ ᱨᱮ ᱜᱤᱫᱽᱨᱟᱹ ᱠᱚᱦᱚᱸ ᱠᱚ ᱦᱤᱡᱩᱜ ᱠᱟᱱᱟ ᱠᱩᱲᱤ ᱜᱤᱫᱽᱨᱟᱹ ᱡᱟᱶᱟᱭ ᱵᱷᱟᱹᱜᱟᱹᱱ ᱟᱨᱦᱚᱸ ᱯᱮᱲᱟ ᱯᱚᱨᱤᱵᱟᱨ ᱛᱳ ᱩᱱ ᱨᱮᱫᱚ ᱟᱞᱮ ᱫᱚ ᱢᱟᱱᱮ ᱥᱟᱱᱟᱢᱟᱜ ᱩᱱᱠᱩ ᱡᱚᱦᱟᱨ ᱫᱟᱜ ᱞᱮ ᱮᱢᱟ ᱠᱚ ᱠᱟᱱᱟ ᱡᱟᱸᱜᱟ ᱫᱟᱜ ᱠᱚᱣᱟᱞᱮ ᱟᱨ ᱚᱱᱠᱟ ᱠᱟᱛᱮᱫ ᱢᱟᱱᱮ ᱡᱤᱞ ᱫᱟᱠᱟᱼᱩᱛᱩ ᱵᱚᱸᱜᱟᱜ ᱦᱤᱞᱳᱜ ᱫᱚᱞᱮ ᱮᱢᱟ ᱠᱚᱣᱟ ᱦᱚᱯᱚᱱ ᱮᱨᱟ ᱡᱟᱶᱟᱭ ᱵᱷᱟᱜᱟᱨ ᱠᱚ ᱟᱨ ᱡᱚᱢᱼᱧᱩ ᱠᱟᱛᱮᱫ ᱫᱚ ᱟᱫᱚ ᱮᱱᱮᱡᱼᱥᱮᱨᱮᱧ ᱥᱚᱦᱨᱟᱭ ᱨᱮᱫᱚ ᱠᱚ ᱩᱰᱩᱠᱚᱜᱼᱟ ᱟᱨᱻ ᱩᱱ ᱡᱚᱦᱚᱜ ᱫᱚ ᱥᱮᱛᱟᱜᱚᱜᱼᱟ ᱩᱱ ᱡᱚᱦᱚᱜ ᱫᱚ ᱟᱫᱚ ᱚᱲᱟᱜᱼᱚᱲᱟᱜ ᱠᱚ ᱩᱱᱠᱩ ᱟᱞᱮ ᱫᱚ ᱜᱟᱫᱚᱭ ᱟᱠᱚ ᱩᱱ ᱨᱮᱫᱚᱞᱮ ᱮᱢᱟ ᱠᱚᱣᱟ ᱪᱟᱣᱞᱮ ᱠᱚ ᱦᱩᱲᱩ ᱠᱚ ᱯᱤᱴᱷᱟᱹ ᱠᱚ ᱠᱷᱟᱹᱡᱟᱹᱲᱤ ᱠᱚ ᱛᱟᱵᱮᱱ ᱠᱚ ᱩᱱᱠᱩ ᱠᱚ ᱜᱟᱫᱚᱭᱟ ᱩᱱᱠᱩ ᱠᱚᱫᱚ